ᱢᱚᱬᱮ ᱯᱩᱥ ᱤᱨᱟᱹᱞ ᱢᱟᱜᱽ ᱵᱟᱨ ᱜᱮᱞ ᱥᱚᱨᱦᱟᱭ ᱵᱟᱨ ᱜᱮᱞ ᱵᱟᱨ ᱪᱟᱹᱛ ᱢᱤᱫ ᱜᱮᱞ ᱟᱨᱮ ᱵᱟᱹᱭᱥᱟᱹᱠ ᱵᱟᱨ ᱜᱮᱞ ᱟᱨᱮ ᱫᱟᱸᱥᱟᱭ ᱵᱟᱨ ᱜᱮᱞ ᱢᱤᱫ ᱡᱷᱮᱸᱴ ᱵᱟᱨ ᱜᱮᱞ ᱯᱮ ᱵᱷᱟᱫᱚᱨ